ᱤᱧ ᱟᱸᱠᱟᱣ ᱫᱚ ᱫᱤᱱᱟᱹᱢ ᱜᱮᱧ ᱠᱩᱥᱤᱭᱟᱜᱼᱟ ᱢᱮᱱᱠᱷᱟᱱ ᱡᱚᱠᱷᱚᱱ ᱚᱲᱟᱜ ᱨᱮ ᱡᱟᱦᱟᱭ ᱯᱮᱲᱟ ᱠᱚ ᱠᱚ ᱡᱤᱦᱩᱜᱼᱟ ᱥᱮ ᱡᱟᱦᱟᱱᱟᱜ ᱯᱟᱛᱟ ᱯᱚᱨᱚᱵᱽ ᱠᱚ ᱦᱩᱭᱩᱜᱼᱟ ᱩᱱᱥᱳᱢᱳᱭ ᱫᱚ ᱟᱸᱠᱟᱣ ᱫᱚ ᱮᱠᱟᱞᱜᱮ ᱵᱟᱝ ᱵᱩᱡᱷᱟᱹᱣᱤᱧᱟᱹ ᱪᱮᱫᱟᱜ ᱥᱮ ᱵᱟᱝ ᱚᱲᱟᱜ ᱨᱮ ᱯᱮᱲᱟ ᱠᱚᱠᱚ ᱦᱤᱡᱩᱜᱼᱟ ᱡᱚᱛᱚ ᱦᱚᱲ ᱥᱟᱞᱟᱜ ᱜᱚᱞᱯᱚ ᱠᱚ ᱦᱩᱭᱩᱜᱼᱟ ᱥᱮ ᱨᱟᱹᱥᱠᱟᱹᱭᱟᱞᱮ ᱡᱚᱛᱚ ᱵᱷᱟᱜᱮ ᱛᱮ ᱡᱚᱢ ᱧᱩᱭᱟᱞᱮ ᱯᱟᱛᱟ ᱯᱚᱨᱚᱵᱽ ᱨᱮᱦᱚᱸ ᱡᱟᱦᱟᱸ ᱥᱮᱡ ᱫᱟᱲᱟᱱ ᱠᱚᱞᱮ ᱪᱟᱞᱟᱜᱼᱟ ᱯᱟᱛᱟ ᱧᱮᱞ ᱯᱚᱨᱚᱵᱽ ᱨᱮᱦᱚᱸ ᱯᱤᱴᱷᱟᱹ ᱠᱚᱞᱮ ᱤᱥᱤᱱᱟ ᱢᱤᱫᱥᱟᱶ ᱛᱮᱞᱮ ᱡᱚᱢᱟ ᱟᱫᱚ ᱟᱸᱠᱟᱣ ᱫᱚ ᱩᱱ ᱥᱳᱢᱳᱭ ᱫᱚ ᱮᱠᱟᱞ ᱜᱮ ᱵᱟᱝ ᱥᱟᱹᱱᱟᱹᱧᱟ ᱟᱞᱮᱭᱟᱜ ᱤᱛᱩᱱ ᱟᱥᱲᱟ ᱨᱮ ᱢᱤᱫ ᱦᱚᱲ ᱢᱟᱪᱮᱫᱼᱮ ᱛᱟᱦᱮᱸ ᱠᱟᱱᱟ ᱡᱟᱦᱟᱸᱭ ᱟᱹᱰᱤ ᱢᱚᱡᱽ ᱜᱮᱭ ᱟᱸᱠᱟᱣ ᱛᱟᱦᱮᱸᱜ ᱟᱭ ᱩᱱᱤᱭᱟᱜ ᱟᱸᱠᱟᱣ ᱫᱚᱢᱮᱜᱮᱧ ᱠᱩᱥᱤᱭᱟᱫ ᱛᱟᱦᱮᱸᱜᱼᱟ

ᱩᱱᱤᱭᱟᱜ ᱟᱸᱠᱟᱣ ᱧᱮᱞ ᱛᱮᱜᱮ ᱤᱧᱦᱚᱸ ᱱᱚᱣᱟ ᱟᱸᱠᱟᱣ ᱤᱧ ᱮᱦᱚᱵ ᱠᱮᱫᱟ ᱫᱤᱱᱟᱹᱢ ᱦᱤᱞᱳᱜ ᱜᱮ ᱦᱟᱱᱟ ᱱᱟᱣᱟ ᱠᱟᱹᱢᱤ ᱫᱚ ᱛᱟᱦᱮᱱ ᱜᱮᱭᱟ ᱟᱨ ᱚᱱᱟ ᱠᱟᱹᱢᱤ ᱛᱟᱞᱟ ᱨᱮᱜᱮ ᱡᱟᱦᱟᱸ ᱞᱮᱠᱟ ᱛᱮᱜᱮ ᱵᱟᱨᱜᱷᱚᱱᱴᱟ ᱫᱚ ᱟᱸᱠᱟᱣ ᱫᱩᱧ ᱟᱸᱠᱟᱣ ᱜᱮᱭᱟ